ᱥᱮᱫᱟᱭ ᱫᱚ ᱟᱵᱚ ᱥᱟᱱᱛᱟᱲ ᱦᱚᱯᱚᱱ ᱫᱚ ᱨᱮᱸᱜᱮᱡ ᱡᱟᱞᱟ ᱥᱮ ᱴᱟᱠᱟ ᱯᱚᱭᱥᱟ ᱠᱚᱢ ᱛᱟᱦᱮᱱ ᱠᱷᱟᱹᱛᱤᱨ ᱡᱟᱹᱥᱛᱤ ᱥᱟᱺᱜᱤᱧ ᱫᱚ ᱵᱟᱝᱵᱚᱱ ᱯᱟᱲᱦᱟᱣ ᱫᱟᱲᱮᱭᱟᱜ ᱠᱟᱱ ᱛᱟᱦᱮᱸᱜ ᱚᱱᱟᱛᱮ ᱠᱚᱢ ᱯᱟᱲᱦᱟᱣᱛᱮ ᱡᱟᱦᱟᱸ ᱪᱟᱹᱠᱨᱤ ᱱᱚᱠᱨᱤ ᱠᱚ ᱧᱟᱢᱚᱜ ᱡᱮᱞᱮᱠᱟ ᱯᱩᱞᱤᱥ ᱜᱨᱩᱯᱰᱤ ᱥᱮ ᱢᱤᱫ ᱵᱟᱨ ᱢᱟᱪᱮᱫ ᱱᱚᱝᱠᱟᱱᱟᱜ ᱪᱟᱹᱠᱨᱤ ᱱᱚᱠᱨᱤ ᱠᱚᱵᱚᱱ ᱠᱚᱨᱟᱣᱮᱫ ᱛᱟᱦᱮᱸᱜ ᱢᱮᱱᱠᱷᱟᱱ ᱱᱮᱛᱟᱨ ᱫᱚ ᱧᱮᱞᱚᱜ ᱠᱟᱱᱟ ᱠᱤᱪᱷᱩ ᱜᱟᱱ ᱟᱵᱚ ᱥᱟᱱᱛᱟᱲ ᱠᱚᱣᱟᱜ ᱴᱟᱞᱟ ᱯᱚᱭᱥᱟ ᱥᱮ ᱠᱟᱹᱣᱰᱤ ᱠᱚ ᱦᱩᱭᱩᱜ ᱠᱟᱱᱛᱮ ᱟᱵᱚ ᱠᱚᱭᱤᱡ ᱜᱤᱫᱟᱹᱨ ᱯᱤᱫᱟᱹᱨ ᱠᱚ ᱥᱟᱸᱜᱮ ᱵᱚᱱ ᱯᱟᱲᱦᱟᱣ ᱦᱚᱪᱚᱭᱮᱫ ᱠᱚᱣᱟ ᱠᱚᱞᱮᱡᱽ ᱤᱭᱩᱱᱤᱵᱷᱟᱨᱥᱤᱴᱤ ᱦᱟᱹᱵᱤᱡ ᱵᱚᱱ ᱯᱟᱲᱦᱟᱣᱮᱫ ᱠᱚᱣᱟ ᱥᱮ ᱚᱱᱟ ᱪᱮᱛᱟᱱ ᱡᱟᱦᱟᱸ ᱯᱟᱲᱦᱟᱣ ᱢᱮᱱᱟᱜ ᱚᱱᱟ ᱠᱚᱵᱚᱱ ᱯᱟᱲᱦᱟᱣ ᱦᱚᱪᱚᱭᱮᱫ ᱠᱚᱣᱟ ᱟᱨᱦᱚᱸ ᱠᱤᱪᱷᱩ ᱠᱤᱪᱷᱩ ᱫᱚ ᱱᱚᱸᱰᱮ ᱡᱟᱦᱟᱸ ᱢᱮᱱᱟᱜ ᱟᱭ ᱟᱭ ᱴᱤ ᱟᱭ ᱟᱭ ᱮᱥ ᱥᱤ ᱥᱮ ᱟᱭ ᱟᱭ ᱮᱢ ᱱᱚᱝᱠᱟᱱᱟᱜ ᱤᱱᱥᱴᱤᱴᱤᱭᱩᱴ ᱥᱮ ᱱᱚᱝᱠᱟᱱᱟᱜ ᱢᱟᱨᱟᱝ ᱟᱥᱲᱟ ᱠᱚᱨᱮᱫᱦᱚᱸ ᱟᱵᱚᱨᱮᱱ ᱜᱤᱫᱟᱹᱨ ᱯᱤᱫᱟᱹᱨ ᱠᱚᱵᱚᱱ ᱵᱷᱚᱨᱛᱤᱭᱮᱫ ᱠᱚᱣᱟ ᱱᱚᱣᱟ ᱠᱚᱨᱮᱫ ᱜᱤᱫᱟᱹᱨ ᱠᱚ ᱯᱟᱲᱦᱟᱣ ᱫᱟᱲᱮᱭᱟᱠᱚ ᱞᱮᱠᱷᱟᱱ ᱢᱟᱨᱟᱝ ᱢᱟᱨᱟᱝ ᱡᱟᱦᱟᱸ ᱯᱳᱥᱴ ᱢᱮᱱᱟᱜ ᱪᱟᱹᱠᱨᱤ ᱱᱚᱠᱨᱤ ᱨᱮᱱᱟᱜ ᱡᱮᱞᱮᱠᱟ ᱥᱤᱵᱷᱤᱞ ᱤᱧᱡᱤᱱᱤᱭᱟᱨ ᱤᱞᱮᱠᱴᱨᱤᱠ ᱤᱧᱡᱤᱱᱤᱭᱟᱨ ᱥᱮ ᱥᱚᱯᱷᱴᱚᱭᱟᱨ ᱰᱮᱵᱷᱞᱚᱯᱟᱨ ᱥᱚᱯᱴᱮᱭᱟᱨ ᱤᱧᱡᱤᱱᱤᱭᱟᱨ ᱱᱚᱝᱠᱟᱱ ᱮᱢᱟᱱ ᱮᱢᱟᱱ ᱯᱳᱥᱴ ᱢᱮᱱᱟᱜᱼᱟ ᱚᱱᱟᱠᱚ ᱛᱟᱞᱟᱛᱮ ᱟᱵᱚᱨᱤᱡ ᱜᱤᱫᱟᱹᱨ ᱯᱤᱫᱟᱹᱨ ᱥᱮ ᱯᱚᱼᱯᱚᱝᱲᱟ ᱠᱚ ᱟᱭᱢᱟ ᱞᱮᱠᱟᱱᱟᱜ ᱠᱟᱹᱢᱤ ᱠᱟᱹᱥᱱᱤ ᱠᱚᱨᱟᱣ ᱠᱟᱛᱮᱫ ᱟᱵᱚᱣᱟᱜ ᱥᱟᱶᱛᱟ ᱞᱟᱦᱟ ᱥᱮᱱ ᱠᱚ ᱤᱫᱤ ᱫᱟᱲᱮᱭᱟᱜᱼᱟ ᱚᱱᱟᱛᱮ ᱤᱧᱟᱹᱜ ᱢᱮᱱᱫᱚ ᱱᱟᱦᱟᱜ ᱡᱩᱜᱽ ᱨᱮᱱ ᱟᱭᱳ ᱵᱟᱵᱟ ᱥᱮ ᱜᱟᱨᱡᱮᱱ ᱠᱚᱫᱚ ᱴᱨᱟᱰᱤᱥᱳᱱᱟᱞ ᱡᱟᱦᱟᱸ ᱮᱰᱩᱠᱮᱥᱮᱱ ᱥᱤᱥᱴᱮᱢ ᱥᱮ ᱪᱤᱨᱟᱪᱚᱨᱤᱛᱚ ᱯᱨᱚᱛᱷᱟ ᱡᱟᱦᱟᱸ ᱵᱚᱱ ᱯᱟᱲᱦᱟᱣ ᱠᱚᱣᱟ ᱟᱨᱴᱥ ᱥᱮ ᱱᱚᱣᱟ ᱱᱚᱨᱢᱮᱞ ᱡᱟᱦᱟᱸ ᱵᱚᱱ ᱢᱮᱛᱟᱜ ᱠᱟᱱ ᱢᱟᱫᱽᱫᱷᱚᱢᱤᱠ ᱵᱚᱱ ᱯᱟᱥ ᱞᱮᱠᱷᱟᱱ ᱮᱭᱤᱪ ᱮᱥ ᱮᱭᱤᱪ ᱮᱥ ᱯᱟᱥ ᱞᱮᱠᱷᱟᱱ ᱠᱚᱞᱮᱡᱽ ᱨᱮ ᱦᱚᱭᱛᱳ ᱯᱟᱥ ᱠᱳᱨᱥ ᱨᱮ ᱵᱷᱚᱨᱛᱤᱭᱮᱱᱟ ᱱᱚᱝᱠᱟᱱᱟᱜ ᱯᱟᱲᱦᱟᱣ ᱵᱟᱝ ᱠᱟᱛᱮᱫ ᱱᱟᱦᱟᱜ ᱡᱩᱜᱽ ᱨᱮᱱ ᱜᱤᱫᱟᱹᱨ ᱯᱤᱫᱟᱹᱨ ᱠᱚᱫᱚ ᱴᱮᱠᱱᱤᱠᱮᱞ ᱞᱟᱹᱭᱤᱱ ᱡᱮᱞᱮᱠᱟ ᱱᱚᱜᱼᱚᱭᱤᱧ ᱞᱟᱹᱭ ᱠᱮᱫ ᱢᱤᱫ ᱜᱷᱟᱹᱲᱤ ᱢᱟᱲᱟᱝ ᱱᱚᱝᱠᱟᱱᱟᱜ ᱤᱱᱴᱤᱴᱩᱭᱩᱴ ᱠᱚᱨᱮᱫ ᱡᱩᱫᱤ ᱵᱚᱱ ᱵᱷᱚᱨᱛᱤ ᱫᱟᱲᱮᱭᱟ ᱠᱚᱣᱟ ᱛᱟᱦᱚᱞᱮ ᱠᱷᱟᱱ ᱩᱱᱠᱩᱣᱟᱜ ᱵᱷᱚᱵᱤᱥᱥᱚᱛ ᱫᱚ ᱟᱹᱰᱤ ᱩᱡᱡᱚᱞ ᱜᱮ ᱢᱮᱱᱟᱜ ᱛᱟᱠᱚᱣᱟ ᱥᱮ ᱟᱵᱚ ᱥᱟᱶᱛᱟ ᱞᱟᱹᱜᱤᱫ ᱦᱚᱸ ᱟᱭᱢᱟ ᱞᱮᱠᱟᱱᱟᱜ ᱠᱟᱹᱢᱤ ᱠᱚ ᱠᱚᱨᱟᱣ ᱫᱟᱲᱮᱭᱟᱜᱼᱟ ᱟᱨ ᱟᱵᱚ ᱥᱟᱱᱛᱟᱲ ᱥᱚᱢᱟᱡᱽ ᱥᱮ ᱟᱵᱚ ᱵᱷᱟᱨᱚᱛ ᱫᱤᱥᱚᱢ ᱢᱤᱫᱴᱤᱡ ᱧᱮᱞᱚᱜ ᱞᱮᱠᱟᱱᱟᱜ ᱰᱟᱦᱟᱨ ᱨᱮᱠᱚ ᱢᱚᱦᱚᱰᱟ ᱫᱟᱲᱮᱭᱟᱜᱼᱟ ᱥᱮᱠᱚ ᱥᱮᱴᱮᱨ ᱫᱟᱲᱮᱭᱟᱜᱼᱟ